ᱤᱧ ᱫᱚ ᱥᱳᱨ ᱥᱩᱯᱩᱨ ᱥᱚᱦᱚᱨ ᱵᱟᱡᱟᱨ ᱛᱟᱦᱮᱸᱱ ᱫᱚ ᱟᱹᱰᱤ ᱵᱷᱟᱹᱜᱤᱜᱮᱧ ᱢᱚᱱᱮᱭᱟ ᱮᱱᱛᱮᱫ ᱛᱳ ᱚᱱᱟ ᱫᱚ ᱟᱹᱛᱩ ᱴᱚᱞᱟ ᱟᱹᱰᱤ ᱱᱤᱦᱟᱨ ᱨᱮᱢ ᱛᱟᱦᱮᱸᱱ ᱠᱷᱟᱱ ᱫᱚ ᱜᱤᱫᱽᱨᱟ ᱠᱚᱣᱟᱜ ᱚᱞᱚᱜ ᱯᱟᱲᱦᱟᱜ ᱥᱮ ᱤᱥᱠᱩᱞ ᱠᱚᱞᱮᱡ ᱥᱮ ᱡᱟᱦᱟᱱᱟᱜ ᱳᱯᱷᱤᱥᱤᱭᱟᱱ ᱠᱟᱹᱢᱤ ᱡᱩᱫᱤ ᱟᱵᱚ ᱦᱚᱲᱟᱜ ᱛᱟᱦᱮᱱ ᱠᱷᱟᱱ ᱵᱚᱞᱮ ᱠᱟᱪᱷᱟ ᱠᱟᱹᱪᱷᱤ ᱛᱟᱦᱚᱞᱮ ᱥᱩᱵᱤᱫᱟ ᱜᱚᱫᱚᱜᱼᱟ ᱟᱨᱠᱤ ᱪᱟᱞᱟᱜ ᱦᱤᱡᱩᱜ ᱦᱚᱸ ᱟᱨ ᱵᱤᱥᱮᱥ ᱠᱟᱭᱛᱮ ᱡᱟᱦᱟᱭ ᱠᱩ ᱠᱚᱞᱮᱡᱚᱜᱼᱟ ᱠᱩ ᱯᱟᱹᱴᱷᱩᱭᱟᱹ ᱠᱩ ᱥᱮ ᱤᱥᱠᱩᱞᱚᱜᱼᱟ ᱠᱩ ᱱᱩᱠᱩ ᱞᱟᱹᱜᱤᱫ ᱢᱟ ᱢᱮᱱᱟᱜ ᱜᱮ ᱥᱟᱶ ᱥᱟᱶᱛᱮ ᱠᱟᱜᱚᱡ ᱠᱚᱞᱚᱢ ᱨᱮᱦᱚᱸ ᱡᱮᱠᱳᱱᱚ ᱰᱤᱯᱟᱨᱢᱮᱱᱴ ᱛᱟᱦᱮᱸᱱᱟ ᱥᱚᱦᱚᱨ ᱵᱟᱡᱟᱨ ᱠᱚᱨᱮ ᱜᱮ ᱡᱟᱹᱥᱛᱤ ᱫᱚ ᱧᱮᱞᱚᱜᱚ ᱠᱟᱱᱟ ᱟᱫᱚ ᱚᱱᱟ ᱠᱷᱟᱹᱛᱤᱨ ᱛᱤᱧ ᱢᱮᱱᱟ ᱡᱮ ᱥᱚᱦᱚᱨ ᱵᱟᱡᱟᱨ ᱫᱚ ᱛᱳ ᱳᱯᱷᱤᱥ ᱫᱚ ᱟᱹᱛᱩ ᱨᱮᱫᱚ ᱵᱟᱝ ᱛᱟᱦᱮᱱᱟᱛᱳ ᱥᱚᱦᱚᱨ ᱨᱮᱜᱮ ᱛᱟᱦᱮᱱᱟ ᱚᱱᱟ ᱤᱭᱟᱹ ᱛᱤᱧ ᱢᱮᱱᱮᱫ ᱛᱟᱦᱮᱱᱟ ᱡᱮ ᱥᱚᱦᱚᱨ ᱵᱟᱡᱟᱨ ᱛᱳ ᱟᱹᱛᱩ ᱴᱚᱞᱟ ᱯᱟᱥᱮ ᱨᱮ ᱛᱟᱦᱮᱱ ᱠᱷᱟᱡ ᱨᱮᱦᱚᱸ ᱟᱹᱰᱤ ᱵᱷᱟᱹᱜᱤᱜᱼᱟ ᱟᱨ ᱥᱮ ᱡᱟᱦᱟᱱᱟᱜ ᱠᱤᱨᱤᱧ ᱠᱤᱯᱤᱨᱤᱧ ᱥᱚᱭᱫᱟ ᱠᱚᱦᱚᱸ ᱥᱮ ᱦᱟᱥᱯᱟᱛᱟᱞ ᱪᱟᱞᱟᱜ ᱦᱟᱹᱡᱩᱜ ᱦᱚᱸ ᱨᱩᱭᱟᱹ ᱦᱚᱲ ᱠᱚ ᱦᱚᱸ ᱢᱚᱸᱡ ᱜᱮ ᱤᱫᱤ ᱜᱚᱫ ᱠᱮᱫᱮᱭᱟᱢ ᱛᱟᱲᱟ ᱛᱟᱹᱲᱤ ᱟᱨ ᱟᱹᱛᱩ ᱴᱚᱞᱟ ᱨᱮᱫᱚ ᱚᱱᱟ ᱛᱳ ᱦᱟᱥᱯᱟᱛᱟᱞ ᱠᱚᱫᱚ ᱠᱷᱩᱵ ᱠᱚᱢ ᱜᱮ ᱧᱮᱞᱚᱜᱚᱜᱼᱟ ᱠᱷᱩᱵ ᱠᱚᱢ ᱜᱮ ᱛᱟᱦᱮᱱᱟ ᱞᱟᱹᱴᱩ ᱦᱟᱥᱯᱟᱛᱟᱞ ᱠᱚᱫᱚ ᱥᱮ ᱰᱟᱠᱛᱟᱨ ᱠᱚᱦᱚᱸ ᱠᱚ ᱧᱟᱢ ᱜᱚᱫᱚᱜᱼᱟ ᱢᱤᱫ ᱜᱷᱟᱹᱲᱤᱡ ᱛᱮ ᱚᱱᱟ ᱤᱭᱟᱹᱛᱤᱧ ᱢᱮᱱᱟ ᱥᱚᱦᱚᱨ ᱵᱟᱡᱟᱨ ᱦᱚᱸ ᱥᱩᱨ ᱨᱮ ᱛᱟᱦᱮᱱ ᱫᱚ ᱟᱹᱰᱤ ᱡᱟᱹᱨᱩᱲ ᱜᱮᱭᱟ ᱱᱤᱭᱟᱹ ᱠᱩᱜᱮ ᱥᱩᱡᱳᱠ ᱥᱩᱵᱤᱫᱟ ᱠᱷᱟᱹᱛᱤᱨ ᱛᱮ ᱱᱤᱭᱟᱹᱜᱮᱧ ᱢᱮᱱᱟ ᱡᱮ ᱥᱚᱦᱚ ᱵᱟᱡᱟᱨ ᱦᱚᱸ ᱥᱩᱨ ᱥᱩᱯᱩᱨ ᱛᱟᱦᱮᱱ ᱜᱮ ᱟᱨᱦᱚᱸ ᱵᱷᱟᱹᱜᱤᱜᱼᱟ ᱱᱤᱭᱟᱹᱜᱮ ᱤᱧᱟᱹ ᱢᱮᱱᱟᱜ ᱫᱚ